ᱦᱟᱭᱤᱠ ᱠᱚᱨᱟᱣ ᱞᱟᱹᱜᱤᱫ ᱤᱧᱟᱹᱜ ᱠᱩᱥᱤᱭᱟᱜ ᱞᱮᱠᱟᱱ ᱚᱛ ᱦᱟᱹᱴᱤᱧ ᱫᱚ ᱜᱟᱡᱟᱲ ᱵᱤᱨᱜᱮᱧ ᱠᱩᱥᱤᱭᱟᱜᱼᱟ ᱪᱮᱫᱟᱜ ᱥᱮ ᱵᱤᱨ ᱜᱟᱡᱟᱨ ᱠᱚᱨᱮᱫᱚ ᱟᱭᱢᱟ ᱨᱚᱠᱚᱢ ᱨᱟᱱ ᱢᱩᱨᱜᱟᱹᱱ ᱧᱟᱢᱚᱜᱼᱟ ᱟᱨ ᱚᱱᱟ ᱨᱟᱱ ᱢᱩᱨᱜᱟᱹᱱ ᱛᱮᱜᱮ

ᱟᱭᱢᱟ ᱨᱚᱠᱚᱢ ᱨᱟᱱ ᱛᱮᱭᱟᱨᱚᱜ ᱠᱟᱱᱟ ᱥᱮ ᱟᱵᱚᱣᱟᱜ ᱨᱩᱣᱟᱹ ᱦᱟᱹᱥᱩ ᱚᱱᱮᱠ ᱠᱤᱪᱷᱩ ᱚᱱᱮᱠ ᱨᱚᱠᱚᱢᱟᱜ ᱨᱟᱱ ᱛᱮᱭᱟᱨᱚᱜ ᱠᱟᱱᱟ ᱟᱨ ᱚᱱᱟ ᱵᱤᱨ ᱜᱟᱡᱟᱲ ᱵᱟᱝ ᱛᱟᱦᱮᱱᱠᱷᱟᱱ ᱨᱟᱱ ᱢᱩᱨᱜᱟᱹᱱ ᱦᱚᱸ ᱟᱫ ᱪᱟᱵᱟᱜᱼᱟ ᱥᱮ ᱨᱟᱱ ᱥᱮ ᱵᱤᱨ ᱜᱟᱡᱲᱨ ᱠᱚ ᱢᱮᱱᱟᱜᱛᱮ ᱵᱤᱨ ᱨᱮᱱ ᱡᱤᱵᱽ ᱡᱤᱭᱟᱹᱞᱤᱠᱚ ᱦᱚᱸ ᱵᱟᱧᱪᱟᱣ ᱢᱮᱱᱟᱜ ᱠᱚᱣᱟ

ᱩᱝᱠᱚ ᱵᱟᱧᱪᱟᱣ ᱢᱮᱱᱟᱜ ᱠᱚ ᱛᱮᱜᱮ ᱟᱵᱚᱣᱟᱜ ᱥᱚᱢᱟᱡᱽ ᱥᱮ ᱥᱟᱶᱛᱟ ᱦᱚᱸ ᱡᱤᱭᱟᱹᱲ ᱢᱮᱱᱟᱜᱼᱟ ᱵᱤᱨ ᱜᱟᱡᱟᱲ ᱫᱚ ᱟᱹᱫᱤᱵᱟᱹᱥᱤ ᱥᱚᱢᱟᱡᱽ ᱵᱮᱲᱦᱟᱭᱛᱮ ᱮᱥᱮᱫ ᱟᱠᱟᱱᱟ ᱟᱵᱚᱣᱟᱜ ᱞᱟᱠᱪᱟᱨ ᱨᱮ ᱢᱮᱱᱟᱜᱼᱟ ᱵᱤᱨ ᱜᱟᱡᱟᱲᱫᱚ ᱵᱤᱨ ᱜᱟᱡᱟᱲ ᱨᱮ ᱟᱵᱚ ᱟᱹᱫᱤᱵᱟᱹᱥᱤ ᱦᱚᱲ ᱥᱮᱨᱢᱟᱨᱮ ᱢᱤᱫ ᱫᱷᱟᱣ ᱥᱮᱨᱢᱟ ᱠᱚ ᱥᱮᱸᱫᱽᱨᱟᱠᱚ ᱪᱟᱞᱟᱜᱼᱟ ᱟᱨ ᱚᱱᱟ ᱚᱱᱟᱜᱮ ᱟᱵᱚᱣᱟᱜ ᱢᱤᱫᱯᱟᱴ ᱞᱟᱠᱪᱟᱨ ᱵᱟᱧᱪᱟᱣ ᱛᱟᱦᱮᱱ ᱠᱟᱱᱟ ᱵᱤᱨ ᱜᱟᱡᱟᱲ ᱫᱚ

ᱥᱮ ᱟᱵᱚᱫᱚ ᱵᱚᱸᱜᱟ ᱞᱮᱠᱟᱵᱚᱱ ᱢᱟᱱᱟᱣᱮᱭᱟ ᱥᱮ ᱵᱚᱱ ᱵᱚᱸᱜᱟᱣᱟᱠᱚᱣᱟ ᱥᱮ ᱵᱚᱱ ᱵᱚᱸᱜᱟᱣᱟᱭᱟ ᱵᱤᱨ ᱜᱟᱡᱟᱲ ᱥᱮᱫ ᱫᱟᱨᱮᱼᱱᱟᱹᱲᱤ ᱵᱟᱝ ᱛᱟᱦᱮᱸᱞᱮᱱᱠᱷᱟᱱ ᱟᱵᱚ ᱦᱚᱭᱛᱚ ᱱᱚᱣᱟ ᱫᱷᱟᱹᱨᱛᱤᱯᱩᱨᱤ ᱠᱷᱚᱱᱵᱚᱱ ᱢᱤᱫ ᱫᱤᱱ ᱦᱤᱞᱟᱹᱜ ᱨᱮᱵᱚᱱ ᱢᱟᱞᱚᱴᱚᱜᱼᱟ ᱚᱱᱟᱛᱮ ᱵᱤᱨ ᱜᱟᱡᱟᱲ ᱤᱧᱫᱚ ᱟᱹᱰᱤᱼᱟᱴᱸᱜᱮᱧ ᱠᱩᱥᱤᱭᱟᱜᱼᱟ ᱟᱹᱰᱤᱼᱟᱸᱴᱜᱮᱧ ᱠᱩᱥᱤᱭᱟᱜᱼᱟ